ᱵᱟᱹᱵᱩ ᱱᱚᱶᱟ ᱫᱚ ᱚᱱᱞᱟᱭᱤᱱ ᱥᱮᱱᱴᱟᱨ ᱠᱟᱱᱟ ᱥᱮ ᱟᱫᱷᱟᱨ ᱠᱟᱨᱰ ᱤᱧ ᱤᱭᱟᱹ ᱠᱟᱜᱼᱟ ᱟᱫᱷᱟᱨᱠᱟᱨᱰᱤᱧ ᱮᱢ ᱟᱠᱟᱜᱼᱟ ᱟᱫᱚ ᱟᱹᱰᱤᱫᱤᱱ ᱢᱤᱫ ᱦᱟᱯᱛᱟ ᱜᱟᱱ ᱦᱩᱭᱩᱜ ᱠᱟᱱᱟ ᱜᱟᱱ ᱟᱠᱟᱱᱟ ᱪᱮ ᱵᱟᱝᱟ ᱟᱫᱚ ᱚᱱᱟᱜᱮ ᱵᱟᱹᱧ ᱴᱷᱤᱠᱟᱹ ᱫᱟᱲᱮᱭᱟᱜ ᱠᱟᱱᱟ ᱚᱱᱟᱜᱮ ᱦᱩᱱᱟᱹᱝ ᱧᱟᱢ ᱠᱟᱹᱱᱟᱹᱧ ᱞᱟᱹᱭ ᱠᱷᱚᱵᱚᱨ